ᱯᱨᱚᱛᱷᱚᱢ ᱫᱚ ᱦᱩᱭᱩᱜ ᱠᱟᱱᱟ ᱫᱩᱠ ᱛᱟᱞᱟ ᱨᱮᱫᱚ ᱢᱮᱱᱠᱷᱟᱱ ᱢᱤᱫᱴᱮᱡ ᱫᱩᱠ ᱜᱮ ᱛᱟᱦᱮᱱᱟ ᱟᱨ ᱢᱮᱫ ᱫᱟᱜ ᱠᱚ ᱦᱤᱰᱤᱨ ᱦᱤᱰᱤᱨ ᱡᱚᱨᱚᱜᱼᱟ ᱚᱱᱟ ᱫᱚ ᱦᱩᱭᱱᱟ ᱫᱩᱠ ᱛᱟᱞᱟᱨᱮ ᱟᱨ ᱨᱟᱹᱥᱠᱟᱹ ᱛᱟᱞᱟ ᱨᱮᱫᱚ ᱦᱩᱭᱩᱜ ᱠᱟᱱᱟ ᱢᱮᱱᱛᱮ ᱨᱟᱹᱥᱠᱟᱹ ᱫᱚ ᱨᱟᱹᱥᱠᱟᱹ ᱞᱮᱠᱟ ᱨᱟᱹᱥᱠᱟᱹ ᱫᱚ ᱦᱩᱭᱱᱟ ᱥᱮᱫᱟᱭ ᱠᱟᱹᱴᱤᱡ ᱨᱮ ᱡᱟᱦᱟᱸ ᱞᱮᱠᱟ ᱛᱟᱦᱮᱸ ᱠᱟᱱ ᱚᱱᱠᱟ ᱜᱮ ᱛᱮᱦᱮᱧ ᱵᱚᱭᱮᱥ ᱨᱮᱱ ᱠᱟᱛᱮᱫ ᱨᱮᱦᱚᱸ ᱡᱮ ᱨᱟᱹᱥᱠᱟᱹ ᱡᱮ ᱥᱚᱦᱨᱟᱭ ᱥᱚᱦᱨᱟᱭ ᱮᱱᱮᱡ ᱮᱱᱮᱡ ᱥᱮᱨᱮᱧ ᱨᱮ ᱨᱟᱹᱥᱠᱟᱹ ᱫᱚ ᱮᱠᱫᱚᱢ ᱛᱮ ᱦᱚᱲᱢᱚ ᱫᱚ ᱮᱠᱫᱚᱢ ᱛᱤ ᱛᱤ ᱫᱚ ᱵᱟᱱᱟᱨ ᱛᱤ ᱛᱷᱟᱭᱚ ᱠᱟᱛᱮᱫ ᱢᱮᱱᱠᱷᱟᱱ ᱨᱟᱹᱥᱠᱟᱹ ᱪᱟᱯᱟᱜᱼᱟ ᱢᱮᱱᱠᱷᱟᱱ ᱟᱨᱚ ᱟᱨᱚ ᱦᱚᱲᱢᱚ ᱨᱮ ᱨᱟᱹᱥᱠᱟᱹ ᱡᱩᱫᱟᱹ ᱜᱮ ᱵᱩᱡᱷᱟᱹᱜᱼᱟ ᱚᱱᱟ ᱞᱮᱠᱟᱛᱮ ᱛᱮᱦᱮᱧ ᱥᱟᱹᱨᱤ ᱥᱚᱦᱨᱟᱭ ᱫᱤᱱ ᱞᱮᱠᱟ ᱵᱟᱦᱟ ᱦᱚᱸ ᱵᱟᱦᱟ ᱞᱮᱠᱟᱜᱮ ᱥᱚᱠᱛᱚ ᱨᱟᱹᱥᱠᱟᱹ ᱜᱮ ᱵᱩᱡᱷᱟᱹᱜᱼᱟ ᱚᱱᱟᱛᱮ ᱛᱤᱦᱤᱧ ᱥᱟᱹᱨᱤᱱᱟᱜ ᱜᱮ ᱨᱟᱹᱥᱠᱟᱹ ᱫᱩᱠ ᱫᱚ ᱫᱩᱠ ᱥᱚᱢᱚᱭ ᱨᱮᱜᱮ ᱨᱟᱹᱥᱠᱟᱹ ᱫᱚ ᱨᱟᱹᱥᱠᱟᱹ ᱛᱚᱞᱟ ᱨᱮᱜᱮ ᱥᱟᱱᱟᱢ ᱠᱚᱴᱷᱮᱱ ᱜᱮ ᱨᱟᱹᱥᱠᱟᱹ ᱫᱚ ᱛᱤᱦᱤᱧ ᱦᱚᱲᱢᱚ ᱨᱮ ᱵᱷᱤᱡᱟᱹᱜᱼᱟ ᱟᱨ ᱦᱚᱭᱛᱮ ᱢᱮᱱᱠᱷᱟᱱ ᱞᱟᱸᱫᱟ ᱞᱟᱸᱫᱟ ᱥᱮᱨᱮᱧ ᱛᱟᱦᱮᱱᱟ ᱚᱱᱟ ᱛᱚᱞᱟᱨᱮ ᱨᱟᱹᱥᱠᱟᱹ ᱥᱮᱨᱮᱧ ᱠᱚᱦᱚᱸ ᱡᱩᱲᱟᱹᱣ ᱛᱟᱦᱮᱱᱟ ᱚᱱᱟ ᱛᱟᱞᱮ ᱨᱟᱹᱥᱠᱟᱹ ᱡᱷᱚᱛᱚ ᱜᱮ ᱨᱟᱹᱥᱠᱟᱹ ᱜᱮ ᱨᱟᱹᱥᱠᱟᱹ ᱜᱮ ᱨᱟᱹᱥᱠᱟᱹ ᱜᱮ ᱛᱟᱦᱮᱱᱟ ᱡᱷᱚᱛᱚ ᱜᱮ ᱨᱟᱹᱥᱠᱟᱹ ᱨᱟᱹᱥᱠᱟᱹ ᱜᱮ ᱟᱴᱠᱟᱣ ᱟᱹᱧ